ᱤᱧᱟᱹᱜ ᱟᱹᱛᱩ ᱨᱮᱫᱚ ᱡᱚᱛᱚ ᱞᱮᱠᱟᱱᱟᱜ ᱢᱟᱥᱠᱟᱵᱟᱨᱤ ᱨᱮᱭᱟᱜ ᱢᱤᱫᱴᱟᱝ ᱵᱮᱯᱟᱨ ᱦᱩᱭᱩᱜ ᱜᱮᱭᱟ ᱡᱮᱢᱚᱱ ᱡᱟᱦᱟᱸ ᱤᱧᱟᱹᱜ ᱟᱹᱛᱩ ᱨᱮ ᱢᱤᱫ ᱫᱤᱱ ᱦᱟᱴ ᱞᱮᱠᱟ ᱦᱩᱭᱩᱜ ᱜᱮᱭᱟ ᱚᱱᱟ ᱨᱮᱫᱚ ᱥᱚᱝᱥᱟᱨ ᱨᱮᱭᱟᱜ ᱡᱚᱛᱚ ᱞᱮᱠᱟᱱ ᱡᱤᱱᱤᱥᱜᱤ ᱧᱟᱢᱚᱜ ᱜᱮᱭᱟ ᱡᱮᱢᱚᱱ ᱪᱟᱹᱣᱞᱤ ᱵᱩᱞᱩᱝ ᱥᱩᱱᱩᱢ ᱥᱟᱥᱟᱝ ᱥᱚᱵᱡᱤ ᱯᱷᱚᱞ ᱯᱷᱚᱞ ᱱᱤᱭᱟᱹᱠᱩᱜᱤ ᱧᱟᱢᱚᱜ ᱜᱮᱭᱟ ᱡᱮᱢᱚᱱ ᱤᱱᱟᱹ ᱪᱷᱟᱲᱟ ᱵᱟᱹᱠᱤ ᱡᱟᱦᱟᱱᱟᱜ ᱠᱩ ᱫᱚᱨᱠᱟᱨ ᱦᱩᱭᱩᱜᱼᱟ ᱚᱱᱟᱦᱚᱸ ᱴᱩᱠ ᱴᱟᱜ ᱧᱟᱢᱚᱜ ᱜᱮᱭᱟ ᱱᱤᱭᱟᱹ ᱵᱮᱯᱟᱨ ᱦᱩᱭ ᱠᱟᱛᱮᱫ ᱟᱛᱩᱨᱮ ᱟᱹᱰᱤ ᱥᱩᱵᱤᱫᱷᱟ ᱦᱩᱭ ᱟᱠᱟᱱᱟ ᱤᱱᱟᱹᱛᱮ ᱟᱛᱩᱨᱮᱱ ᱦᱚᱲ ᱡᱟᱦᱟᱸᱠᱩ ᱥᱚᱵᱡᱤᱠᱩ ᱯᱷᱚᱞᱟᱣ ᱜᱮᱭᱟ ᱚᱱᱟᱠᱩ ᱱᱤᱭᱟᱹ ᱵᱮᱯᱟᱨ ᱨᱮᱠᱩ ᱟᱹᱠᱷᱨᱤᱧ ᱫᱟᱲᱤᱜ ᱜᱮᱭᱟ ᱮᱵᱚᱝ ᱱᱚᱣᱟ ᱟᱹᱠᱷᱨᱤᱧ ᱩᱱᱠᱩᱣᱟᱜ ᱚᱱᱟ ᱢᱚᱱᱟᱯᱷᱟ ᱦᱩᱭᱩᱜ ᱜᱮᱭᱟ ᱮᱵᱚᱝ ᱱᱚᱣᱟ ᱢᱚᱱᱟ ᱯᱷᱟ ᱦᱩᱭ ᱠᱟᱛᱮᱫ ᱚᱱᱟ ᱢᱚᱱᱟ ᱯᱷᱟᱛᱮ ᱟᱠᱩᱣᱟᱜ ᱥᱚᱝᱥᱟᱨᱠᱩ ᱪᱟᱞᱟᱣ ᱫᱟᱲᱤᱜ ᱜᱮᱭᱟ ᱟᱨ ᱡᱟᱦᱟᱸᱭ ᱱᱤᱭᱟᱹ ᱵᱟᱠᱷᱨᱟᱛᱮ ᱡᱟᱦᱟᱸ ᱥᱩᱵᱤᱫᱷᱟ ᱦᱩᱭ ᱟᱠᱟᱱᱟ ᱡᱮ ᱟᱹᱛᱩᱨᱮᱱ ᱦᱚᱲ ᱟᱨ ᱢᱟᱱᱮ ᱵᱟᱡᱟᱨ ᱥᱮ ᱵᱟᱨᱦᱮ ᱠᱷᱚᱱ ᱡᱟᱦᱟᱸ ᱱᱤᱭᱟᱹᱠᱩ ᱡᱤᱱᱤᱥ ᱠᱩ ᱵᱟᱝ ᱠᱤᱨᱤᱧ ᱦᱩᱭᱩᱜ ᱛᱟᱠᱩ ᱜᱮᱭᱟ ᱟᱨ ᱵᱟᱨᱦᱮ ᱦᱚᱸ ᱵᱟᱝ ᱪᱟᱞᱟᱜ ᱦᱩᱭᱩᱜ ᱛᱟᱠᱩ ᱜᱮᱭᱟ ᱱᱤᱭᱟᱹ ᱥᱩᱵᱤᱫᱷᱟ ᱠᱟᱛᱮᱫ ᱟᱹᱛᱩᱨᱮ ᱡᱚᱛᱚ ᱠᱤᱪᱷᱩ ᱧᱟᱢᱚᱜ ᱠᱟᱱᱛᱮ ᱠᱷᱩᱵ ᱜᱮᱠᱩ ᱥᱩᱵᱤᱫᱷᱟᱣ ᱟᱠᱟᱱᱟ